ᱵᱤᱨᱵᱷᱩᱢ ᱦᱚᱱᱚᱛ ᱨᱮᱱᱟᱜ ᱢᱩᱲᱩᱫ ᱥᱟᱪᱟᱨᱦᱮᱫ ᱫᱩᱜᱮ ᱟᱨ ᱞᱟᱭᱚᱝ ᱟᱱᱟᱜ ᱪᱮᱞᱮᱧᱡᱽ ᱫᱚ ᱦᱩᱭᱩᱜ ᱠᱟᱱᱟ ᱡᱮᱢᱚᱱ ᱵᱤᱨᱵᱷᱩᱢ ᱨᱮᱱᱟᱜ ᱢᱚᱭᱩᱨᱟᱠᱠᱷᱤ ᱜᱟᱰᱟ ᱚᱡᱚᱭ ᱱᱚᱫᱤ ᱫᱷᱤᱨᱤ ᱠᱷᱟᱫᱟᱱ ᱠᱚ ᱟᱭᱢᱟ ᱢᱮᱱᱟᱜ ᱟᱠᱟᱫᱟ ᱥᱮ ᱠᱚᱭᱞᱟ ᱠᱷᱟᱫᱟᱱ ᱚᱱᱟ ᱠᱚ ᱟᱨ ᱱᱚᱸᱰᱮᱱᱟᱜ ᱯᱨᱟᱠᱤᱛᱤᱠ ᱯᱚᱨᱤᱵᱮᱥ ᱡᱮᱴᱟ ᱫᱩᱥᱤᱛᱚᱜᱼᱟ ᱚᱱᱟ ᱠᱟᱨᱚᱱ ᱫᱚ ᱵᱤᱨᱵᱷᱩᱢ ᱨᱮ ᱟᱭᱢᱟ ᱜᱟᱱ ᱠᱟᱨᱠᱷᱟᱱᱟ ᱢᱮᱱᱟᱜ ᱟᱠᱟᱫᱟ ᱥᱮ ᱚᱱᱟ ᱠᱟᱨᱠᱷᱟᱱᱟ ᱨᱮᱱᱟᱜ ᱡᱟᱦᱟᱸ ᱫᱩᱦᱟᱹ ᱠᱚ ᱛᱩᱫᱩᱜᱼᱟ ᱚᱱᱟ ᱠᱷᱟᱹᱛᱤᱨ ᱯᱚᱨᱤᱵᱮᱥ ᱯᱨᱟᱠᱤᱛᱤᱠ ᱯᱚᱨᱤᱵᱮᱥ ᱠᱷᱚᱛᱤᱜ ᱠᱟᱱᱟ ᱡᱮᱢᱚᱱ ᱠᱷᱟᱫᱟᱱ ᱠᱚᱨᱮ ᱦᱚᱸᱫᱷᱤᱨᱤ ᱛᱩᱫ ᱠᱟᱛᱮᱫ ᱡᱮ ᱰᱟᱥ ᱠᱚ ᱩᱰᱟᱹᱜᱼᱟ ᱚᱱᱟ ᱠᱷᱟᱛᱤᱨ ᱦᱚᱸ ᱯᱚᱨᱤᱵᱮᱥ ᱫᱩᱥᱤᱛᱚᱜ ᱠᱟᱱᱟ ᱟᱨ ᱯᱚᱣᱨᱚᱥᱚᱵᱷᱟ ᱨᱮᱱᱟᱜ ᱠᱟᱹᱢᱤ ᱫᱚ ᱦᱩᱭᱩᱜ ᱠᱟᱱ ᱛᱟᱠᱚᱣᱟ ᱢᱟᱱᱮ ᱢᱟᱱᱮ ᱵᱟᱡᱟᱨ ᱮᱞᱮᱠᱟ ᱵᱟᱡᱟᱨ ᱮᱞᱟᱠᱟ ᱨᱮᱱᱟᱜ ᱡᱮ ᱱᱚᱝᱨᱟ ᱛᱟᱦᱮᱸᱱᱟ ᱚᱱᱟ ᱱᱚᱝᱨᱟ ᱠᱚ ᱥᱟᱯᱟ ᱨᱟᱥᱛᱟ ᱜᱷᱟᱴ ᱥᱟᱯᱟ ᱢᱚᱸᱡᱽ ᱫᱚᱦᱚ ᱤᱱᱟᱹ ᱠᱚᱜᱮ